ᱦᱮᱸ ᱜᱚᱝᱠᱮ ᱤᱧ ᱢᱩᱨᱥᱤᱫᱟᱵᱟᱫᱽ ᱠᱷᱚᱱᱤᱧ ᱨᱚᱲ ᱮᱫᱟᱹᱧ ᱟᱢᱫᱚ ᱢᱟᱱᱮ ᱠᱳᱪ ᱠᱟᱱ ᱜᱮᱭᱟᱢ ᱛᱚ

ᱵᱟᱵᱚᱫᱽ ᱫᱚ ᱦᱩᱭᱩᱜ ᱠᱟᱱᱟ ᱤᱧᱟᱹᱜ ᱯᱷᱩᱴᱵᱚᱞ ᱜᱟᱛᱮᱜ ᱪᱮᱛᱟᱱ ᱨᱮ ᱟᱹᱰᱤ ᱤᱱᱴᱟᱨᱮᱹᱥᱴ ᱛᱤᱧ ᱢᱮᱱᱟᱜ ᱛᱤᱧᱟᱹ ᱛᱚ ᱯᱷᱩᱴᱵᱚᱞ ᱚᱱᱟ ᱠᱷᱟᱹᱛᱤᱨ ᱛᱮ ᱟᱨᱠᱤ ᱯᱷᱩᱴᱵᱚᱞ ᱪᱮᱫ ᱞᱟᱹᱜᱤᱫ ᱛᱮ ᱟᱢ ᱴᱷᱮᱱᱤᱧ ᱠᱚᱞ ᱟᱠᱟᱫᱟᱹᱧ ᱜᱟᱛᱮᱜ ᱞᱟᱹᱜᱤᱫ ᱛᱮ ᱛᱚ ᱢᱟᱞᱫᱟ ᱴᱷᱮᱱ ᱚᱱᱠᱟ ᱟᱯᱮ ᱢᱟᱞᱫᱟ ᱴᱷᱮᱱ ᱟᱡᱚᱢ ᱟᱠᱟᱫᱟᱹᱧ ᱡᱮ ᱱᱚᱝᱠᱟ ᱢᱤᱫᱴᱮᱱ ᱤᱭᱟᱹ ᱢᱮᱱᱟᱜᱼᱟ

ᱛᱚ ᱟᱯᱮ ᱢᱟᱞᱫᱟ ᱨᱮᱫᱚ ᱢᱟᱱᱮ ᱯᱷᱩᱴᱵᱚᱞ ᱪᱮᱛᱟᱱ ᱨᱮᱜᱮ ᱵᱟᱹᱲᱛᱤ ᱤᱱᱴᱟᱨᱮ ᱥᱴ ᱫᱚ ᱢᱮᱱᱟᱜ ᱛᱟᱠᱚᱣᱟ ᱵᱟᱝ

ᱛᱚ ᱜᱚᱝᱠᱮ ᱟᱹᱞᱤᱧ ᱦᱚᱸ ᱪᱤᱫ ᱞᱤᱧ ᱢᱮᱱᱫᱟ ᱟᱫᱚ ᱛᱟᱦᱚᱞᱮ ᱱᱚᱝᱠᱟ ᱫᱮᱠᱷᱟᱜ ᱦᱩᱭᱩᱜᱼᱟ ᱥᱚᱢᱳᱭ ᱮᱢᱟᱣᱟᱞᱤᱧ ᱵᱮᱱ ᱥᱮ ᱪᱮᱫ ᱪᱮᱫ ᱰᱚᱠᱳᱢᱮᱱᱥ ᱞᱟᱜᱟᱜ ᱠᱟᱱᱟ ᱟᱯᱮᱭᱟᱜ ᱥᱮᱱᱴᱟᱨ ᱨᱮ ᱪᱮᱫ ᱪᱮᱫ ᱰᱚᱠᱳᱢᱮᱱᱥ ᱞᱟᱜᱟᱜ ᱠᱟᱱᱟ ᱦᱮᱸ ᱦᱮᱸ ᱦᱮᱸ ᱟᱪᱷᱟ ᱥᱮᱱᱴᱟᱨ ᱴᱟᱜ ᱫᱚ ᱠᱷᱩᱞᱟᱹ ᱫᱚ ᱪᱮᱫ ᱥᱚᱢᱳᱭ ᱛᱟᱦᱮᱱ ᱠᱟᱱᱟ ᱛᱟᱦᱚᱞᱮ ᱟᱹᱞᱤᱧ ᱞᱤᱧ ᱚᱱᱟ ᱥᱚᱢᱳᱭ ᱚᱱᱩᱯᱟᱛ ᱛᱮ ᱟᱪᱪᱷᱟ ᱟᱪᱪᱷᱟ ᱦᱮᱸ ᱦᱮᱸ ᱦᱮᱸ ᱴᱷᱤᱠ ᱴᱷᱤᱠ ᱜᱮᱭᱟ ᱢᱟ ᱟᱪᱪᱷᱟ ᱜᱚᱝᱠᱮ